ᱱᱤᱛᱚᱜ ᱴᱮᱠᱱᱳᱞᱚᱡᱤ ᱚᱱᱠᱟ ᱥᱩᱵᱤᱫᱷᱟᱭ ᱮᱢ ᱟᱠᱟᱫ ᱵᱚᱱᱟᱭ ᱡᱮ ᱯᱷᱳᱱ ᱢᱟᱫᱽᱫᱷᱚᱢ ᱛᱮ ᱥᱮ ᱞᱮᱯᱴᱚᱯ ᱢᱟᱫᱽᱫᱷᱚᱢ ᱛᱮ ᱢᱟᱱᱮ ᱴᱤᱠᱮᱴ ᱵᱩᱠᱤᱝ ᱠᱚ ᱡᱩᱫᱤ ᱟᱵᱮᱱ ᱮᱭᱟᱨ ᱴᱤᱠᱮᱴ ᱠᱚ ᱵᱩᱠᱤᱝ ᱥᱟᱱᱟᱭᱮᱫ ᱵᱮᱱᱟ ᱪᱮᱫ ᱨᱮᱹᱞ ᱴᱤᱠᱮᱴ ᱠᱚ ᱥᱮ ᱵᱟᱥ ᱴᱤᱠᱮᱴ ᱠᱚ ᱟᱨ ᱵᱟᱝᱠᱷᱟᱱ ᱦᱳᱴᱮᱞ ᱴᱤᱠᱮᱴ ᱠᱚᱦᱚᱸ ᱵᱩᱠᱤᱝ ᱥᱟᱱᱟᱭᱮᱫ ᱢᱟᱱᱮ ᱦᱳᱴᱮᱞ ᱴᱤᱠᱮᱴ ᱫᱚ ᱵᱟᱝ ᱚᱱᱟ ᱦᱳᱴᱮᱞ ᱨᱩᱢ ᱠᱚ ᱵᱩᱠᱤᱝ ᱥᱟᱱᱟᱭᱮᱫ ᱵᱮᱱ ᱠᱷᱟᱱ ᱚᱱᱟ ᱨᱮᱭᱟᱜ ᱟᱹᱰᱤᱜᱟᱱ ᱢᱤᱫᱴᱤᱱ ᱢᱟᱱᱮ ᱯᱞᱟᱴᱯᱷᱚᱨᱢ ᱠᱚᱠᱚ ᱵᱮᱱᱟᱣ ᱮᱫᱟ ᱵᱷᱮᱜᱟᱨ ᱵᱷᱮᱜᱟᱨ ᱮᱯ ᱢᱮᱱᱟᱜᱼᱟ ᱵᱷᱮᱜᱟᱨ ᱵᱷᱮᱜᱟᱨ ᱢᱟᱱᱮ ᱚᱱᱟ ᱨᱮᱭᱟᱜ ᱦᱳᱭ ᱮᱯ ᱜᱮ ᱢᱮᱱᱟᱜᱼᱟ ᱟᱵᱤᱱ ᱡᱟᱦᱟᱸ ᱮᱯ ᱨᱮᱜᱮ ᱪᱟᱞᱟᱜ ᱵᱤᱱ ᱥᱮ ᱵᱟᱠᱷᱟᱱ ᱵᱷᱮᱜᱟᱨ ᱥᱟᱭᱤᱴ ᱠᱚ ᱢᱮᱱᱟᱜ ᱥᱟᱭᱤᱴ ᱠᱚᱠᱚ ᱢᱮᱱᱟ ᱚᱱᱟ ᱥᱟᱭᱤᱴ ᱨᱮ ᱪᱟᱞᱟᱜ ᱵᱤᱱ ᱟᱵᱤᱱ ᱡᱩᱫᱤ ᱱᱚᱣᱟ ᱚᱠᱛᱚ ᱨᱮᱭᱟᱜ ᱢᱟᱱᱮ ᱱᱤᱛᱚᱜ ᱮᱠ ᱵᱟᱡᱮ ᱥᱮ ᱫᱩ ᱵᱟᱡᱮ ᱯᱟᱸᱪ ᱵᱟᱡᱮ ᱡᱟᱦᱟᱸ ᱚᱠᱛᱚ ᱨᱮᱭᱟᱜ ᱜᱮ ᱜᱟᱹᱰᱤ ᱨᱮᱭᱟᱜ ᱟᱵᱤᱱ ᱡᱩᱫᱤ ᱵᱩᱠᱤᱝ ᱥᱟᱱᱟᱭᱮᱫ ᱵᱤᱱᱟ ᱛᱚ ᱴᱤᱠᱮᱴ ᱚᱱᱟ ᱥᱚᱢᱚᱭ ᱨᱮ ᱴᱤᱠᱮᱴ ᱦᱚᱸ ᱵᱩᱠᱤᱝ ᱵᱤᱱ ᱵᱩᱠᱤᱝ ᱮᱠᱞᱟ ᱫᱚ ᱵᱟᱝ ᱟᱹᱵᱤᱱ ᱚᱸᱰᱮ ᱠᱷᱚᱱᱟᱜ ᱨᱚᱥᱤᱫ ᱦᱚᱸ ᱵᱤᱱ ᱠᱟᱴᱟᱣ ᱫᱟᱲᱮᱭᱟᱜᱼᱟ ᱯᱚᱭᱥᱟ ᱮᱢ ᱟᱛᱮᱫ ᱯᱩᱨᱟᱹ ᱚᱱᱟ ᱥᱤᱴ ᱩᱛᱟᱹᱨ ᱵᱤᱱ ᱵᱩᱠ ᱫᱟᱲᱮᱭᱟᱜᱼᱟ ᱤᱧ ᱫᱚ ᱱᱚᱣᱟ ᱥᱤᱴ ᱛᱤᱧ ᱫᱚᱨᱠᱟᱨ ᱦᱟᱱᱟ ᱥᱤᱴ ᱫᱚᱨᱠᱟᱨ ᱪᱮᱫ ᱟᱹᱵᱤᱱ ᱦᱚᱸ ᱡᱩᱫᱤ ᱦᱳᱴᱮᱞ ᱦᱚᱸ ᱨᱩᱢ ᱵᱩᱠ ᱥᱟᱱᱟᱭᱮᱫ ᱵᱤᱱ ᱠᱷᱟᱱ ᱫᱚ ᱨᱩᱢ ᱦᱚᱸ ᱵᱩᱠ ᱫᱟᱲᱮᱭᱟᱜᱼᱟ ᱵᱤᱱ ᱚᱱᱞᱟᱭᱤᱱ ᱡᱚᱛᱚ ᱚᱱᱞᱟᱭᱤᱱ ᱛᱮᱜᱮ ᱱᱮᱛᱟᱨ ᱢᱟ ᱡᱩᱫᱤ ᱵᱟᱥ ᱜᱟᱹᱰᱤ ᱦᱚᱸ ᱚᱱᱟᱢᱟ ᱵᱟᱥ ᱜᱟᱹᱰᱤ ᱠᱚᱵᱤᱱ ᱵᱟᱲᱟᱭ ᱜᱮᱭᱟ ᱟᱹᱰᱤ ᱡᱳᱨ ᱢᱟᱱᱮ ᱠᱚᱱᱰᱟᱠᱴᱟᱨ ᱠᱚᱠᱚ ᱛᱟᱦᱮᱱᱟ ᱞᱮᱠᱤᱱ ᱱᱮᱛᱟᱨ ᱚᱱᱞᱟᱭᱤᱱ ᱛᱮᱦᱚᱸ ᱵᱟᱥ ᱵᱩᱠᱩᱜ ᱠᱟᱱᱟ ᱟᱹᱵᱤᱱ ᱱᱚᱣᱟ ᱥᱤᱴ ᱫᱚᱨᱠᱟᱨ ᱱᱚᱣᱟ ᱥᱤᱴ ᱚᱱᱞᱟᱭᱤᱱ ᱛᱮ ᱵᱩᱠᱤᱝ ᱵᱤᱱ ᱚᱱᱟ ᱡᱚᱛᱚ ᱢᱟᱱᱮ ᱱᱮᱛᱟᱨ ᱴᱮᱠᱱᱳᱞᱚᱡᱤ ᱚᱱᱠᱟ ᱥᱩᱵᱤᱫᱟᱭ ᱮᱢᱟᱠᱟᱫ ᱵᱚᱱᱟ ᱡᱚᱛᱚ ᱚᱱᱞᱟᱭᱤᱱ ᱛᱮᱵᱮᱱ ᱫᱟᱲᱮ ᱫᱟᱲᱮᱭᱟᱜᱼᱟ ᱟᱹᱵᱤᱱ ᱱᱤᱛᱚᱜ ᱩᱭᱦᱟᱹᱨ ᱵᱮᱱ ᱟᱵᱮᱱ ᱰᱚᱠᱴᱚᱨᱟᱜ ᱮᱯᱚᱭᱮᱱᱴᱢᱮᱱᱴ ᱦᱚᱸ ᱚᱱᱞᱟᱭᱤᱱ ᱦᱩᱭ ᱟᱠᱟᱱᱟ ᱟᱹᱵᱤᱱ ᱡᱩᱫᱤ ᱚᱠᱚᱭ ᱰᱚᱠᱴᱚᱨ ᱥᱟᱞᱟᱜ ᱦᱟᱸᱜ ᱟᱹᱵᱤᱱ ᱨᱩᱣᱟᱹ ᱦᱟᱹᱥᱩ ᱞᱟᱹᱭ ᱥᱟᱱᱟᱭᱮᱫ ᱵᱤᱱᱟ ᱡᱚᱛᱚ ᱚᱱᱞᱟᱭᱤᱱ ᱢᱟᱫᱽᱫᱷᱚᱢ ᱛᱮᱜᱮ ᱯᱷᱮᱥ ᱴᱩ ᱯᱷᱮᱥ ᱢᱟᱱᱮ ᱧᱮᱞ ᱟᱡ ᱦᱟᱱᱛᱮ ᱠᱷᱚᱱ ᱟ ᱧᱮᱞ ᱵᱤᱱᱟᱭ ᱤᱭᱟᱹ ᱛᱮᱜᱮ ᱢᱚᱵᱟᱭᱤᱞ ᱤᱥᱠᱤᱨᱤᱱ ᱛᱮ ᱠᱮᱢᱮᱨᱟ ᱛᱮ ᱟᱹᱵᱤᱱ ᱦᱚᱸᱵᱤᱱ ᱧᱮᱞᱮᱭᱟ ᱦᱮᱸ ᱥᱮ ᱟᱹᱵᱤᱱ ᱵᱤᱱ ᱞᱟᱹᱭᱟ ᱱᱚᱠᱟ ᱦᱟᱥᱩ ᱱᱚᱣᱟ ᱠᱚ ᱢᱟᱱᱮ ᱟᱹᱵᱤᱱᱟᱜ ᱫᱩᱠ ᱵᱤᱯᱚᱫ ᱵᱤᱱ ᱞᱟᱹᱭᱟ ᱨᱩᱣᱟᱹ ᱦᱟᱹᱥᱩ ᱠᱚᱵᱤᱱ ᱞᱟᱹᱭ ᱟᱭᱟ ᱡᱚᱛᱚᱣᱟᱜ ᱚᱱᱞᱟᱭᱤᱱ ᱛᱮᱜᱮ ᱜᱟᱱᱚᱜ ᱠᱟᱱᱟ ᱱᱮᱛᱟᱨ ᱢᱟ ᱠᱚ ᱢᱮᱱ ᱵᱟᱠᱚ ᱴᱤᱵᱷᱤ ᱠᱚᱨᱮ ᱦᱚᱸᱵᱮᱱ ᱧᱮᱞ ᱟᱠᱟᱫ ᱜᱮᱭᱟ ᱞᱳᱠ ᱥᱚᱵᱷᱟ ᱠᱚᱨᱮ ᱦᱚᱸ ᱢᱟᱱᱮ ᱡᱚᱛᱚᱣᱟᱜ ᱡᱤᱱᱤᱥ ᱚᱱᱞᱟᱭᱤᱱ ᱜᱮ ᱦᱩᱭᱩᱜ ᱠᱟᱱᱟ ᱪᱮᱫ ᱠᱚᱠᱚ ᱵᱟᱦᱟ ᱥᱮᱫ ᱚᱱᱟ ᱠᱚᱵᱮᱱ ᱧᱮᱞ ᱫᱟᱲᱮᱭᱟᱜᱼᱟ ᱡᱟᱦᱟᱸ ᱱᱮᱛᱟᱨ ᱢᱟ ᱠᱳᱨᱴ ᱠᱟᱹᱪᱟᱹᱨᱤ ᱦᱚᱸᱠᱚ ᱚᱱᱞᱟᱭᱤᱱ ᱠᱚ ᱠᱚ ᱚᱱᱞᱟᱭᱤᱱᱮᱜᱼᱟ ᱢᱟᱱᱮ ᱟᱹᱵᱤᱱ ᱰᱟᱭᱨᱮᱠᱴ ᱠᱳᱨᱴ ᱨᱮ ᱟᱹᱵᱤᱱ ᱡᱩᱫᱤ ᱡᱟᱡᱽ ᱵᱟᱭ ᱛᱟᱦᱮᱱ ᱨᱮᱦᱚᱸ ᱩᱱᱤ ᱚᱱᱞᱟᱭᱤᱱ ᱢᱟᱫᱽᱫᱷᱚᱢ ᱛᱮᱦᱚᱸ ᱟᱹᱵᱤᱱ ᱥᱟᱞᱟᱜ ᱠᱚᱱᱵᱷᱟᱨᱥᱮᱥᱚᱱ ᱫᱟᱲᱮᱭᱟᱜᱼᱟ ᱟᱹᱵᱤᱱᱟᱜ ᱫᱩᱠ ᱵᱤᱯᱚᱫ ᱵᱤᱱ ᱞᱟᱹᱭ ᱫᱟᱲᱮ ᱟᱣᱭᱟ